ᱱᱚᱣᱟ ᱠᱟᱱᱟ ᱟᱹᱞᱤᱧ ᱱᱚᱶᱟ ᱨᱮᱱᱟᱜ ᱞᱤᱧ ᱮᱢᱞᱮᱫ ᱛᱟᱦᱮᱸᱫ ᱫᱚ ᱛᱳ ᱚᱱᱟ ᱥᱤᱫ ᱥᱟᱠᱟᱢ ᱵᱟᱝᱞᱤᱧ ᱧᱟᱢ ᱟᱠᱟᱫᱼᱟ ᱟᱫᱚ ᱚᱱᱟ ᱤᱫᱤ ᱠᱟᱛᱮᱫ ᱪᱮᱫᱨᱮ ᱮᱴᱠᱮᱴᱚᱬᱮ ᱟᱠᱟᱱᱟ ᱪᱮ ᱟᱨᱦᱚᱸ ᱫᱚᱦᱲᱟ ᱮᱢᱚᱜ ᱯᱟᱲᱟᱣ ᱟᱹᱞᱤᱧᱟ ᱟᱨ ᱪᱮᱫ ᱪᱮᱫ ᱠᱚ ᱠᱚ ᱪᱮ ᱠᱚ ᱪᱮᱫ ᱠᱚ ᱚᱱᱟ ᱯᱟᱲᱟᱜᱼᱟ ᱛᱟᱹᱞᱤᱧ ᱚᱱᱟ ᱠᱟᱹᱴᱤᱡ ᱯᱮ ᱵᱟᱲᱟᱭ ᱦᱚᱪᱚ ᱞᱤᱧ ᱠᱷᱟᱱ ᱟᱹᱰᱤ ᱡᱩᱛᱟᱹᱜᱼᱟ ᱟᱨ ᱛᱤᱱᱟᱹᱜ ᱯᱩᱭᱥᱟᱹ ᱯᱟᱲᱟᱜᱼᱟ ᱟᱨ ᱚᱠᱟ ᱦᱤᱞᱳᱜ ᱞᱤᱧ ᱪᱟᱞᱟᱜᱼᱟ ᱛᱤᱱᱟᱹᱜ ᱥᱚᱢᱚᱭ ᱞᱤᱧ ᱪᱟᱞᱟᱜᱼᱟ ᱚᱱᱟ ᱵᱟᱰᱟᱭ ᱦᱚᱪᱚ ᱞᱤᱧᱯᱮ ᱤᱱᱟᱹᱜ ᱜᱮ ᱟᱹᱵᱤᱱ ᱴᱷᱮᱱ ᱜᱚᱲᱚ ᱥᱚᱯᱚᱦᱚᱫ ᱞᱤᱧ ᱠᱷᱚᱡᱚᱜ ᱠᱟᱱᱟ